ᱟᱞᱮ ᱫᱚᱞᱮ ᱪᱟᱹᱥᱤ ᱠᱟᱱᱟ ᱪᱟᱹᱥᱤ ᱵᱷᱤᱛᱨᱤᱨᱮ ᱜᱟᱹᱭ ᱰᱟᱝᱜᱽᱨᱟ ᱢᱤᱦᱩ ᱢᱮᱨᱚᱢ ᱩᱝᱠᱩ ᱦᱚᱸᱞᱮ ᱟᱹᱥᱩᱞ ᱠᱚᱣᱟ ᱱᱤᱭᱟᱹᱫᱚ ᱥᱮᱫᱟᱭ ᱟᱹᱜᱤᱞ ᱦᱟᱯᱲᱟᱢ ᱠᱚᱣᱟᱜ ᱡᱟᱭᱫᱟᱫᱽ ᱛᱟᱠᱚ ᱫᱷᱟᱹᱭ ᱵᱩᱰᱷᱤ ᱛᱟᱠᱚ ᱩᱱᱠᱩ ᱠᱚ ᱪᱮᱫ ᱟᱠᱟᱫ ᱞᱮᱭᱟ ᱡᱮ ᱜᱟᱹᱭ ᱰᱟᱝᱜᱽᱨᱟ ᱢᱤᱦᱩ ᱢᱮᱨᱚᱢ ᱟᱹᱥᱩᱞ ᱠᱚᱯᱮ ᱟᱹᱥᱩᱞ ᱠᱟᱛᱮᱫ ᱡᱟᱦᱟᱸᱞᱮᱠᱟ ᱡᱚᱫᱤ ᱨᱩᱣᱟᱹᱼᱦᱟᱹᱥᱩ ᱧᱟᱢ ᱠᱚᱣᱟ ᱥᱮ ᱯᱟᱛᱞᱟ ᱴᱟᱺᱰᱤᱛᱮ ᱧᱟᱢ ᱠᱚᱣᱟ ᱯᱟᱛᱞᱟ ᱴᱟᱺᱰᱤ ᱨᱟᱱᱫᱚ ᱨᱟᱱ ᱨᱤᱫ ᱠᱟᱛᱮᱞᱮ ᱧᱩ ᱚᱪᱚ ᱠᱚᱣᱟ ᱟᱨ ᱨᱩᱣᱟᱹᱞᱮᱱ ᱠᱷᱟᱱ ᱫᱚᱠᱚ ᱨᱩᱣᱟᱹᱜ ᱨᱮᱭᱟᱜ ᱨᱟᱱᱞᱮ ᱡᱚᱢ ᱚᱪᱚ ᱠᱚᱣᱟ ᱟᱨ ᱠᱟᱹᱴᱤᱡ ᱨᱮᱫᱚ ᱞᱮ ᱴᱤᱠᱟᱹ ᱠᱚᱣᱟ ᱴᱤᱠᱟᱹ ᱠᱚᱣᱟᱞᱮ ᱡᱮᱱᱚ ᱨᱩᱣᱟᱹᱼᱦᱟᱹᱥᱩ ᱡᱮᱱᱚ ᱵᱟᱝ ᱧᱟᱢᱠᱚ ᱢᱤᱫᱴᱮᱱ ᱜᱤᱫᱽᱨᱟᱹ ᱵᱟᱭ ᱨᱟᱜ ᱞᱮᱠᱷᱟᱱ ᱩᱱᱤ ᱜᱤᱫᱽᱨᱟᱹᱫᱚ ᱢᱤᱫᱴᱮᱱ ᱜᱤᱫᱽᱨᱟᱹ ᱡᱚᱫᱤᱭ ᱨᱟᱜ ᱞᱮᱠᱷᱟᱱ ᱤᱱᱟᱹ ᱨᱮᱜᱮᱞᱮ ᱵᱩᱡᱟ ᱡᱮ ᱩᱱᱤ ᱨᱮᱸᱜᱮᱡ ᱟᱠᱟᱫᱮᱭᱟ ᱟᱨ ᱛᱮᱦᱮᱧ ᱞᱟᱡ ᱦᱟᱹᱥᱩ ᱞᱮᱠᱷᱟᱱ ᱛᱟᱦᱞᱮ ᱵᱩᱡᱷᱟᱹᱣᱟ ᱡᱮ ᱩᱱᱤ ᱜᱤᱫᱽᱨᱟᱹ ᱞᱟᱡ ᱦᱟᱹᱥᱩᱣᱠᱟᱫᱮᱭᱟ ᱞᱟᱡ ᱦᱟᱹᱥᱩᱭᱫᱮ ᱠᱟᱱᱟ ᱥᱮ ᱨᱚᱠᱚᱢ ᱦᱩᱭᱩᱜ ᱠᱟᱱᱟ ᱜᱟᱹᱭ ᱰᱟᱝᱜᱽᱨᱟ ᱢᱤᱦᱩ ᱢᱮᱨᱚᱢ ᱩᱝᱠᱩ ᱦᱚᱸ ᱟᱞᱮ ᱞᱮ ᱵᱩᱡᱽ ᱫᱟᱲᱮᱣᱟᱛᱟ ᱠᱚᱣᱟ ᱡᱮ ᱚᱠᱚᱭᱴᱟᱜ ᱪᱮᱫᱞᱮᱠᱟᱭ ᱟᱹᱭᱠᱟᱹᱣᱫᱟ ᱤᱱᱟᱹ ᱨᱮᱜᱮ ᱟᱞᱮ ᱵᱩᱡᱷᱟᱹᱣ ᱠᱟᱛᱮᱞᱮ ᱵᱩᱡᱽ ᱛᱟᱠᱚᱣᱟ ᱩᱝᱠᱩᱣᱟᱜ